ᱵᱚᱨᱥᱟ ᱥᱮ ᱫᱟᱜ ᱡᱟᱹᱲᱤ ᱫᱤᱱ ᱫᱚ ᱦᱩᱲᱩ ᱨᱚᱦᱚᱭ ᱠᱚ ᱦᱳᱭ ᱥᱟᱹᱛᱟᱹᱜᱼᱟ ᱤᱱᱟᱹ ᱯᱚᱨ ᱫᱚ ᱠᱤᱪᱷᱩ ᱫᱤᱱ ᱯᱚᱨ ᱫᱚ ᱦᱩᱲᱩ ᱜᱮᱞᱮ ᱵᱤᱞᱤᱜᱼᱟ ᱤᱨ ᱟᱞᱮ ᱮᱱ ᱟᱞᱮ ᱟᱫᱚ ᱚᱱᱟ ᱯᱚᱨ ᱠᱷᱟᱱ ᱫᱚ ᱦᱩᱭᱩᱜ ᱠᱟᱱᱟ ᱟᱹᱞᱩ ᱠᱚ ᱪᱟᱥ ᱟᱫᱚ ᱟᱹᱞᱩ ᱠᱚ ᱪᱟᱥ ᱵᱟᱲᱟ ᱠᱟᱛᱮᱫ ᱫᱚ ᱢᱩᱪᱟᱹᱫ ᱦᱟᱛᱟᱲᱱᱟ ᱟᱵᱟᱨ ᱦᱤᱡᱩᱜ ᱠᱟᱱ ᱵᱚᱨᱥᱟ ᱥᱮ ᱫᱟᱜ ᱡᱟᱹᱲᱤ ᱫᱤᱱ ᱜᱮ ᱪᱟᱥᱼᱵᱟᱥ ᱫᱚ ᱠᱟᱹᱢᱤ ᱫᱚ ᱟᱵᱟᱨ ᱫᱚᱦᱲᱟᱛᱮ ᱮᱦᱚᱵ ᱜᱚᱫᱚᱜᱼᱟ